ᱰᱟᱭᱵᱷᱟᱨ ᱜᱚᱢᱠᱮ ᱟᱵᱮᱱᱟᱜ ᱠᱮᱵᱽ ᱵᱷᱟᱲᱟᱛᱮ ᱯᱩᱨᱩᱞᱤᱭᱟ ᱠᱷᱚᱱ ᱟᱡᱚᱫᱤᱭᱟᱹ ᱵᱮᱱ ᱟᱹᱜᱩ ᱠᱮᱫ ᱞᱤᱧᱟᱹ ᱢᱤᱫᱴᱟᱱ ᱱᱟᱣᱟ ᱡᱟᱭᱜᱟ ᱨᱮ ᱡᱟᱦᱟᱸ ᱡᱟᱭᱜᱟ ᱫᱚ ᱟᱹᱞᱤᱧ ᱯᱟᱹᱦᱤᱞᱛᱮ ᱵᱟᱹᱞᱤᱧ ᱦᱮᱡ ᱵᱟᱲᱟ ᱠᱟᱱᱟ ᱢᱤᱫᱴᱮᱱ ᱱᱟᱣᱟ ᱡᱟᱭᱜᱟᱨᱮ ᱟᱵᱮᱱ ᱴᱷᱤᱠ ᱴᱷᱟᱠ ᱡᱟᱭᱜᱟ ᱨᱮᱵᱮᱱ ᱟᱹᱜᱩ ᱥᱮᱴᱮᱨ ᱠᱮᱜ ᱞᱤᱧᱟ ᱟᱨ ᱟᱵᱮᱱᱟᱜ ᱵᱮᱣᱦᱟᱨ ᱦᱚᱸ ᱟᱹᱰᱤᱞᱤᱧ ᱠᱩᱥᱤᱭᱟᱫᱟ ᱢᱟᱱᱮ ᱵᱷᱟᱲᱟ ᱪᱩᱠᱛᱤ ᱡᱚᱠᱷᱚᱱ ᱥᱮ ᱵᱷᱟᱲᱟ ᱛᱤᱱᱟᱹᱜ ᱞᱟᱜᱟᱜᱼᱟ ᱱᱚᱣᱟ ᱜᱟᱞᱢᱟᱨᱟᱣ ᱨᱮ ᱵᱮᱥᱤ ᱠᱤᱪᱷᱩ ᱵᱟᱵᱮᱱ ᱵᱟᱨᱜᱮᱱᱤᱝ ᱟᱠᱟᱫᱟ ᱚᱱᱟᱛᱮ ᱟᱵᱮᱱᱟᱜ ᱵᱮᱵᱚᱦᱟᱨ ᱦᱚᱸᱞᱤᱧ ᱠᱩᱥᱤ ᱟᱠᱟᱫᱟ ᱟᱨ ᱦᱤᱡᱩᱜ ᱦᱚᱨ ᱨᱮᱦᱚᱸ ᱥᱮᱨᱚᱠᱚᱢ ᱵᱟᱹᱲᱤᱡ ᱠᱟᱛᱷᱟ ᱵᱟᱵᱮᱱ ᱢᱮᱱ ᱠᱟᱜ ᱞᱤᱧᱟ ᱥᱮ ᱡᱟᱦᱟᱱᱟᱜ ᱤᱱᱠᱟᱹᱱᱟᱜ ᱠᱷᱟᱨᱟᱯ ᱵᱮᱵᱚᱦᱟᱨ ᱵᱟᱵᱮᱱ ᱵᱮᱵᱚᱦᱟᱨ ᱠᱟᱫᱟ ᱟᱹᱞᱤᱧ ᱪᱮᱛᱟᱱ ᱨᱮ ᱚᱱᱟᱛᱮ ᱟᱹᱰᱤ ᱥᱟᱭ ᱥᱟᱭᱞᱤᱧ ᱥᱟᱨᱦᱟᱣ ᱮᱫ ᱵᱤᱱᱟ ᱢᱤᱫᱴᱤᱡ ᱵᱷᱟᱹᱜᱤ ᱡᱟᱭᱜᱟᱨᱮ ᱢᱤᱫᱴᱤᱡ ᱵᱷᱟᱹᱜᱤ ᱵᱮᱵᱚᱦᱟᱨ ᱟᱹᱵᱮᱱᱟᱜ ᱞᱤᱧ ᱵᱩᱡᱽ ᱠᱮᱫᱟ ᱚᱱᱟᱛᱮ ᱱᱚᱸᱰᱮ ᱯᱩᱨᱩᱞᱤᱭᱟ ᱠᱷᱚᱱ ᱟᱡᱳᱫᱤᱭᱟᱹ ᱡᱟᱦᱟᱸ ᱡᱟᱭᱜᱟᱨᱮ ᱟᱹᱞᱤᱧ ᱦᱤᱡᱩᱜ ᱥᱟᱱᱟᱭᱮᱜ ᱞᱤᱧ ᱛᱟᱦᱮᱸᱜ ᱚᱱᱟ ᱡᱟᱭᱜᱟᱨᱮ ᱟᱵᱮᱱ ᱵᱮᱱ ᱥᱮᱴᱮᱨ ᱠᱟᱜ ᱞᱤᱧᱟ ᱚᱱᱟ ᱠᱷᱟᱹᱛᱤᱨ ᱟᱹᱰᱤ ᱟᱭᱢᱟ ᱥᱟᱨᱦᱟᱣ ᱞᱤᱧ ᱪᱟᱞ ᱟᱵᱮᱱ ᱠᱟᱱᱟ ᱢᱟ ᱮᱱᱠᱷᱟᱱ ᱡᱚᱦᱟᱨ ᱜᱮ